ᱦᱮᱸ ᱤᱭᱟᱹ ᱚᱠᱚᱭ ᱰᱟᱠᱛᱟᱨ ᱵᱮᱱ ᱞᱟᱹᱭᱮᱫᱼᱟ ᱚ ᱟᱹᱞᱤᱧ ᱫᱚ ᱱᱚᱣᱟ ᱤᱭᱟᱹ ᱵᱮᱞᱯᱟᱦᱟᱲᱤ ᱦᱳᱥᱯᱤᱴᱟᱞ ᱠᱷᱚᱱᱟᱜ ᱞᱤᱧ ᱞᱟᱹᱭᱮᱫᱟ ᱟᱹᱞᱤᱧ ᱫᱚ ᱨᱩᱜᱤ ᱠᱟᱱᱟ ᱞᱤᱧ ᱟᱫᱚ ᱚᱱᱟ ᱜᱮᱞᱤᱧ ᱞᱟᱹᱭᱮᱫᱟ ᱪᱮᱫ ᱠᱚ ᱥᱩᱡᱳᱜᱽ ᱥᱩᱵᱤᱫᱟ ᱦᱮᱱᱟᱜᱼᱟ ᱚᱱᱟ ᱜᱮ ᱵᱟᱲᱟᱭ ᱡᱚᱝ ᱞᱤᱧ ᱠᱷᱚᱡᱚᱜ ᱠᱟᱱᱟ ᱟᱫᱚ ᱚᱱᱟ ᱜᱮ ᱟᱹᱞᱤᱧ ᱞᱤᱧ ᱠᱷᱚᱡᱚᱜ ᱠᱟᱱᱟ ᱞᱟᱹᱭᱮᱫᱟᱞᱤᱧ ᱨᱟᱱ ᱠᱚ ᱯᱷᱤᱨᱤ ᱛᱮ ᱧᱟᱢᱚᱜ ᱟᱥᱮ ᱵᱟᱝ ᱚᱱᱟ ᱠᱚ ᱟᱨ ᱦᱤᱡᱩᱜ ᱥᱮᱱᱚᱜ ᱜᱟᱹᱲᱤ ᱠᱚ ᱧᱟᱢᱚᱜ ᱟᱥᱮ ᱵᱟᱝ ᱚᱱᱟ ᱠᱚᱨᱮᱱᱟᱜ ᱠᱷᱚᱵᱚᱨ ᱞᱤᱧ ᱦᱟᱛᱟᱣ ᱮᱫᱟ ᱚ ᱚᱱᱟ ᱜᱮᱞᱤᱧ ᱠᱷᱚᱡᱚᱜ ᱠᱟᱱᱟ ᱟᱨ ᱱᱩᱠᱩ ᱜᱚᱨᱵᱷᱚᱵᱚᱛᱤ ᱠᱚᱣᱟᱜ ᱦᱚᱸ ᱦᱤᱡᱩᱜ ᱥᱮᱱᱚᱜ ᱜᱟᱹᱲᱤ ᱠᱚ ᱧᱟᱢᱚᱜ ᱟᱥᱮ ᱵᱟᱝ ᱟᱨ ᱵᱤᱱᱟᱹ ᱯᱚᱭᱥᱟ ᱛᱮ ᱪᱤᱠᱤᱛᱥᱟ ᱦᱩᱭᱩᱜ ᱟᱥᱮ ᱵᱟᱝ ᱚᱱᱟ ᱠᱚ ᱚ ᱚᱱᱟ ᱜᱮ ᱟᱹᱞᱤᱧ ᱞᱤᱧ ᱠᱷᱚᱡᱚᱜ ᱠᱟᱱᱟ ᱟᱨ ᱤᱭᱟᱹ ᱵᱮᱹᱰ ᱠᱚ ᱧᱟᱢᱚᱜ ᱟᱥᱮ ᱵᱟᱝ ᱚ ᱚ ᱚ ᱟᱫᱚ ᱚᱱᱟ ᱜᱮᱞᱤᱧ ᱞᱟᱹᱭᱮᱫᱟ ᱤᱭᱟᱹ ᱡᱚᱛᱚ ᱜᱮ ᱛᱟᱦᱚᱞᱮ ᱥᱩᱡᱳᱜᱽ ᱥᱩᱵᱤᱫᱟ ᱫᱚ ᱧᱟᱢᱚᱜ ᱠᱟᱱᱟ ᱚ ᱚ ᱟᱨ ᱱᱚᱣᱟ ᱚᱯᱟᱨᱮᱥᱮᱱ ᱠᱚᱨᱮ ᱯᱚᱭᱥᱟ ᱠᱚ ᱞᱟᱜᱟᱜᱼᱟ ᱚ ᱚᱱᱟ ᱠᱚᱜᱮ ᱟᱹᱞᱤᱧ ᱞᱤᱧ ᱵᱟᱲᱟᱭ ᱡᱚᱝ ᱠᱟᱱᱟ ᱟᱨᱠᱤ ᱟᱹᱞᱤᱧ ᱛᱳ ᱨᱮᱸᱜᱮᱡ ᱦᱚᱲ ᱟᱫᱚ ᱚᱱᱟᱜᱮ ᱛᱤᱱᱟᱹᱜ ᱯᱚᱭᱥᱟ ᱠᱚ ᱞᱟᱜᱟᱜᱼᱟ ᱚᱱᱟ ᱠᱚᱜᱮ ᱦᱟᱜ ᱞᱤᱧ ᱵᱟᱲᱟᱭ ᱡᱚᱝᱟᱜ ᱠᱟᱱᱟ ᱟᱹᱞᱤᱧ ᱛᱳ ᱵᱟᱝ ᱞᱤᱧ ᱵᱟᱲᱟᱭᱟ ᱦᱳᱥᱯᱤᱴᱟᱞ ᱦᱚᱸ ᱵᱟᱝ ᱥᱮᱱ ᱵᱟᱲᱟ ᱦᱩᱭᱟᱠᱟᱱᱟ ᱟᱫᱚ ᱪᱮᱫ ᱞᱮᱠᱟ ᱥᱩᱡᱳᱜᱽ ᱥᱩᱵᱤᱫᱟ ᱦᱮᱱᱟᱜᱼᱟ ᱮᱸᱰᱮᱠᱷᱟᱱ ᱚᱱᱠᱟ ᱜᱮ ᱟᱫᱚ ᱟᱞ ᱠᱚᱢᱟ ᱨᱮᱸᱜᱮᱡ ᱦᱚᱲ ᱯᱚᱭᱥᱟ ᱴᱟᱠᱟ ᱢᱟ ᱠᱷᱩᱵᱽ ᱜᱮ ᱟᱱᱟᱴ ᱜᱮᱭᱟ ᱟᱫᱚ ᱚᱱᱟ ᱠᱷᱟᱹᱛᱤᱨ ᱛᱮ ᱢᱮᱱᱮᱫ ᱞᱤᱧ ᱛᱟᱦᱚᱞᱮ ᱦᱳᱥᱯᱤᱴᱟᱞ ᱜᱮ ᱪᱟᱞᱟᱣ ᱦᱩᱭᱩᱜᱼᱟ ᱮᱨ ᱯᱚᱨ ᱫᱚ ᱟᱫᱚ ᱚᱸᱰᱮ ᱜᱮ ᱵᱤᱱᱟᱹ ᱯᱚᱭᱥᱟ ᱛᱮ ᱡᱩᱫᱤ ᱪᱤᱠᱤᱛᱥᱟ ᱦᱩᱭᱩᱜᱼᱟ ᱛᱟᱦᱚᱞᱮ ᱨᱩᱣᱟᱹ ᱦᱟᱹᱥᱩ ᱡᱟᱦᱟᱱᱟᱜ ᱜᱮ ᱱᱚᱣᱟ ᱚᱯᱟᱨᱮᱥᱮᱱ ᱠᱚᱨᱮᱫ ᱦᱚᱸ ᱢᱟᱱᱮ ᱪᱟᱞᱟᱣ ᱦᱩᱭᱩᱜᱼᱟ

ᱦᱮᱸ ᱦᱮᱸ ᱚ ᱚᱱᱟ ᱠᱚᱜᱮ ᱞᱤᱧ ᱚᱱᱟ ᱠᱚᱜᱮ ᱞᱤᱧ ᱞᱟᱹᱭᱮᱫᱟ ᱞᱟᱹᱭᱮᱫᱟ ᱞᱤᱧ ᱥᱩᱡᱳᱜᱽ ᱥᱩᱵᱤᱫᱟ ᱧᱟᱢ ᱞᱮᱠᱷᱟᱱ ᱟᱫᱚ ᱱᱟᱯᱟᱭ ᱜᱮ ᱚᱱᱟ ᱜᱮ ᱟᱨᱠᱤ ᱨᱮᱸᱜᱮᱡ ᱦᱚᱲᱟᱜ ᱛᱳ ᱯᱚᱭᱥᱟ ᱴᱟᱠᱟ ᱠᱚᱢᱟ ᱟᱪᱪᱷᱟ ᱴᱷᱤᱠ ᱜᱮᱭᱟ ᱛᱟᱦᱚᱞᱮ ᱴᱷᱤᱠ ᱜᱮᱭᱟ ᱛᱟᱦᱚᱞᱮ ᱤᱱᱟᱹ ᱜᱮᱞᱤᱧ ᱜᱚᱞᱯᱚ ᱦᱮᱸ ᱢᱟ ᱫᱚᱦᱚᱭᱮᱫᱟᱞᱤᱧ ᱛᱟᱦᱚᱞᱮ ᱴᱷᱤᱠ ᱜᱮᱭᱟ